ᱪᱷᱩᱨᱤ ᱫᱚ ᱦᱟᱸᱰᱮ ᱱᱷᱟᱰᱮ ᱫᱚᱦᱚ ᱞᱮᱠᱷᱟᱱ ᱵᱟᱡᱟᱣ ᱜᱮᱭᱟ ᱟᱨ ᱚᱱᱟ ᱫᱚ ᱟ ᱛᱷᱟ ᱣᱲᱤ ᱵᱮᱵᱷᱟᱨ ᱞᱮᱠᱷᱟᱱ ᱡᱤᱣᱤ ᱦᱚᱸ ᱪᱟᱞᱟᱣ ᱫᱟᱲᱮᱭᱟᱜᱼᱟ